ᱱᱤᱛᱚᱜ ᱠᱟᱛᱮᱫ ᱫᱚ ᱥᱤᱧ ᱫᱚ ᱥᱮᱨᱮᱧ ᱨᱮᱜᱮ ᱠᱚ ᱢᱮᱱ ᱟᱠᱟᱫᱼᱟᱠᱚ ᱛᱚ ᱱᱤᱛᱚᱜ ᱢᱟ ᱱᱚᱜᱼᱚᱭ ᱢᱳᱵᱟᱭᱤᱞ ᱠᱚ ᱩᱰᱩᱠ ᱟᱠᱟᱱᱟ ᱱᱚᱣᱟ ᱠᱚ ᱢᱳᱵᱟᱭᱤᱞ ᱠᱚᱨᱮ ᱨᱟᱹᱥᱠᱟᱹᱜ ᱦᱩᱭᱩᱜ ᱠᱟᱱᱟ ᱠᱮᱣ ᱠᱚ ᱮᱱᱮᱡ ᱠᱟᱱᱟ ᱚᱠᱚᱭ ᱚᱠᱟ ᱞᱮᱠᱟᱭ ᱥᱮᱨᱮᱧᱮ ᱟᱸᱡᱚᱢ ᱟᱠᱟᱫᱟ ᱚᱠᱚᱭ ᱚᱠᱟ ᱞᱮᱠᱟᱭ ᱮᱱᱮᱡ ᱡᱮᱱᱮᱥ ᱫᱟᱲᱮᱭᱟᱜ ᱠᱟᱱᱟ ᱱᱤᱛᱚᱜ ᱢᱟ ᱢᱳᱵᱟᱭᱤᱞ ᱞᱮᱠᱟ ᱦᱟᱛᱟᱝ ᱛᱮᱠᱚ ᱥᱮᱨᱮᱧᱮᱫ ᱠᱟᱱ ᱰᱷᱮᱨ ᱜᱮ ᱟᱫᱚ ᱢᱚᱱ ᱫᱚ ᱨᱟᱹᱥᱠᱟᱹᱭ ᱜᱮ ᱸᱟᱹᱭᱠᱟᱹᱜᱼᱟ ᱦᱚᱭᱛᱳ ᱱᱤᱡᱮ ᱛᱮᱦᱚᱸ ᱪᱟᱞᱟᱣ ᱠᱟᱛᱮ ᱰᱮᱱᱥ ᱥᱮᱫ ᱦᱚᱸ ᱰᱮᱱᱥ ᱮᱢᱚᱜ ᱦᱩᱭᱩᱜ ᱠᱟᱱ ᱜᱮᱭᱟ ᱨᱟᱹᱥᱠᱟᱹ ᱵᱩᱡᱷᱟᱹᱜ ᱠᱟᱱᱟ ᱟᱨ ᱥᱮᱮᱨᱤᱧ ᱫᱚ ᱦᱳᱭᱛᱚ ᱡᱟᱦᱟᱸ ᱡᱟᱭᱜᱟ ᱨᱮ ᱢᱤᱫᱴᱟᱝ ᱯᱨᱚᱛᱤ ᱡᱳᱜᱤᱛᱟ ᱥᱮ ᱚᱱᱩᱥᱴᱷᱟᱱ ᱦᱩᱭᱩᱜ ᱠᱟᱱᱟ ᱚᱸᱰᱮ ᱪᱟᱞᱟᱣ ᱠᱟᱛᱮᱫ ᱦᱚᱸᱢ ᱥᱮᱨᱮᱧ ᱫᱟᱲᱮᱭᱟᱜᱼᱟ ᱛᱟᱦᱮᱸᱫ ᱟᱢ ᱦᱚᱸ ᱡᱟᱦᱟᱸᱴᱟᱜ ᱯᱨᱟᱭᱤᱡᱽ ᱮᱢᱟᱱᱮᱢ ᱧᱟᱢᱟ ᱟᱫᱚ ᱥᱮᱨᱮᱧ ᱫᱚ ᱮᱢᱚᱟ ᱢᱤᱫᱴᱟᱝ ᱡᱤᱱᱤᱥ ᱠᱟᱱᱟ ᱡᱮ ᱡᱟᱦᱟᱸ ᱢᱟᱱ ᱛᱟᱦᱟ ᱠᱚ ᱥᱮᱨᱮᱧᱟ ᱚᱸᱰᱮ ᱦᱚᱸᱢ ᱪᱟᱞᱟᱣ ᱫᱟᱲᱮᱭᱟᱜᱼᱟ ᱟᱨ ᱡᱟᱦᱟᱸ ᱨᱮᱠᱚ ᱥᱮᱨᱮᱧᱟᱜ ᱞᱮᱭᱟ ᱠᱷᱟᱱ ᱠᱚ ᱚᱸᱰᱮ ᱦᱚᱸᱢ ᱪᱟᱞᱟᱣ ᱫᱟᱲᱮᱭᱟᱜᱼᱟ ᱥᱮᱨᱮᱧ ᱫᱚ ᱢᱤᱫᱴᱟᱝ ᱨᱟᱹᱥᱠᱟᱹ ᱡᱤᱱᱤᱥ ᱠᱟᱱᱟ ᱥᱮᱨᱮᱧ ᱫᱚ ᱟᱹᱰᱤ ᱥᱟᱨᱦᱟᱣ ᱜᱮᱭᱟ ᱥᱮᱨᱮᱧ ᱫᱚ ᱥᱮ ᱱᱤᱡᱮ ᱛᱮᱦᱚᱸ ᱪᱟᱞᱟᱣ ᱠᱚᱛᱟᱜ ᱦᱚᱸᱢ ᱥᱮᱨᱮᱧ ᱫᱟᱲᱮᱭᱟᱜᱼᱟ ᱢᱚᱱᱛᱮ ᱚᱠᱟᱴᱟᱜ ᱪᱮᱫ ᱫᱟᱲᱮᱭᱟᱜᱼᱟ ᱚᱱᱟ ᱠᱚ ᱟᱥᱚᱜ ᱨᱮ ᱟᱨ ᱥᱮᱨᱮᱧ ᱫᱚ ᱮᱢᱚᱱ ᱞᱮᱠᱟᱱ ᱡᱤᱱᱤᱥ ᱠᱟᱱᱟ ᱱᱚᱜᱼᱚᱭ ᱱᱤᱛᱚᱜ ᱢᱟ ᱢᱳᱵᱟᱭᱤᱞ ᱠᱚ ᱥᱮᱨᱮᱧᱮᱫ ᱠᱟᱱ ᱢᱳᱵᱟᱭᱤᱞ ᱨᱮᱦᱚᱸ ᱱᱟᱣᱟ ᱨᱚᱠᱚᱢ ᱥᱮᱨᱮᱧ ᱧᱟᱢᱚᱜ ᱠᱟᱱᱟ ᱟᱨ ᱱᱟᱱᱟ ᱨᱚᱠᱚᱢ ᱠᱚ ᱮᱱᱮᱡ ᱠᱟᱱᱟ ᱠᱚ ᱢᱚᱵᱟᱭᱤᱞ ᱛᱟᱞᱟ ᱨᱮᱦᱚᱸ ᱥᱮᱨᱮᱧ ᱥᱮᱨᱮᱧ ᱫᱚ ᱟᱠᱚ ᱚᱱᱟ ᱡᱟᱸᱜᱟ ᱨᱮᱦᱚᱸ ᱢᱤᱫ ᱢᱚᱛᱚ ᱮᱢᱚᱜ ᱠᱟᱱ ᱜᱮᱭᱟ ᱮᱱᱮᱡ ᱠᱟᱱ ᱜᱮᱭᱟ ᱟᱞᱮ ᱟᱞᱮ ᱠᱚᱦᱚᱸ ᱥᱮ ᱥᱟᱱᱟᱢ ᱠᱩᱲᱤ ᱫᱚ ᱚᱱᱟ ᱵᱟᱵᱟᱞᱳ ᱠᱚ ᱥᱮᱨᱮᱧᱫᱟ ᱮᱱᱮᱡ ᱠᱟᱱᱟ ᱠᱚ ᱦᱤᱞᱟᱹᱜ ᱠᱟᱱᱟ ᱠᱚ ᱟᱹᱰᱤ ᱟᱸᱴ ᱜᱮ ᱧᱮᱞᱮᱫ ᱠᱚᱣᱟ ᱥᱮᱨᱮᱧ ᱫᱚ ᱚᱱᱠᱟᱱ ᱡᱤᱱᱤᱥ ᱠᱟᱱᱟ ᱡᱮ ᱡᱚᱛᱚ ᱦᱚᱲ ᱜᱮ ᱫᱚᱦᱚ ᱥᱮᱨᱮᱧ ᱨᱮᱭᱟᱜ ᱟᱵᱟᱨ ᱮᱱᱮᱡ ᱦᱩᱭᱩᱜᱼᱟ ᱥᱮᱨᱮᱧ ᱦᱚᱸ ᱫᱚᱦᱚᱭ ᱦᱩᱭᱩᱜᱼᱟ ᱱᱚᱝᱠᱟ ᱢᱤᱫᱴᱮᱱ ᱠᱩᱨᱩᱢᱩᱴᱩ ᱢᱮᱱᱟᱜᱼᱟ